ᱟᱞᱮ ᱴᱷᱮᱱ ᱫᱚ ᱵᱟᱦᱟ ᱦᱩᱭᱩᱜᱼᱟ ᱵᱟᱦᱟ ᱦᱩᱭᱩᱜᱼᱟ ᱦᱩᱭᱩᱜᱼᱟ ᱟᱨ ᱥᱚᱨᱦᱟᱭ ᱦᱩᱭᱩᱜᱼᱟ ᱡᱚᱛᱚᱣᱟᱜ ᱦᱩᱭᱩᱜᱼᱟ ᱫᱚᱝ ᱞᱟᱜᱽᱬᱮ ᱡᱚᱛᱚᱣᱟᱜ ᱚᱱᱟ ᱠᱚ ᱟᱫᱚᱞᱮ ᱦᱚᱨᱚᱜᱟ ᱵᱟᱦᱟ ᱨᱮᱫᱚᱞᱮ ᱦᱚᱨᱚᱜᱟ ᱤᱭᱟᱹ ᱡᱷᱟᱹᱞ ᱟᱜ ᱥᱟᱹᱲᱤ ᱟᱨ ᱵᱟᱦᱟ ᱥᱩᱫ ᱨᱮᱞᱮ ᱞᱟᱜᱟᱣᱟ ᱜᱟᱞᱟᱝ ᱵᱟᱦᱟ ᱟᱨ ᱯᱟᱡᱚᱠ ᱠᱚ ᱯᱟᱜᱽᱨᱟ ᱠᱚ ᱯᱩᱨᱟᱹ ᱥᱟᱡᱟᱣᱚᱜ ᱟᱞᱮ ᱟᱨ ᱱᱟᱭᱠᱮᱞᱮ ᱤᱫᱤ ᱚᱴᱚᱠᱟᱭᱟ ᱡᱟᱦᱮᱨ ᱚᱱᱟ ᱠᱟᱛᱮᱫ ᱟᱨᱦᱚᱸ ᱚᱱᱟ ᱫᱚᱝ ᱞᱮ ᱮᱱᱮᱡᱼᱟ ᱫᱚᱝ ᱮᱱᱮᱡ ᱡᱚᱦᱚᱜ ᱦᱚᱸ ᱞᱟᱜᱟᱣ ᱫᱟᱲᱮᱭᱟᱜ ᱟᱢ ᱯᱟᱭᱡᱚᱠ ᱠᱚ ᱟᱨ ᱥᱟᱹᱲᱤ ᱱᱚᱜᱼᱚᱭ ᱯᱟᱭᱡᱚᱠ ᱠᱚ ᱯᱟᱜᱽᱨᱟ ᱠᱚ ᱟᱨ ᱥᱟᱹᱲᱤ ᱠᱚᱦᱚᱸ ᱡᱟᱦᱟᱱ ᱥᱟᱹᱲᱤᱜᱮ ᱩᱱ ᱡᱚᱦᱚᱜ ᱫᱚ ᱡᱟᱦᱟᱸ ᱞᱮᱠᱟᱱᱟᱜ ᱥᱟᱹᱲᱤ ᱛᱟᱦᱮᱱᱟ ᱚᱱᱠᱟᱱᱟᱜ ᱮᱢ ᱠᱷᱚᱨᱚᱜᱟ ᱟᱨ ᱞᱟᱜᱽᱬᱮ ᱠᱚᱞᱮ ᱮᱱᱮᱡᱼᱟ ᱞᱟᱜᱽᱬᱮ ᱫᱚ ᱠᱷᱟᱹᱞᱤ ᱫᱤᱱ ᱦᱚᱸᱞᱮ ᱮᱱᱮᱡᱼᱟ ᱞᱟᱜᱽᱬᱮ ᱫᱚ ᱦᱟᱯᱛᱟ ᱯᱤᱪᱷᱟᱹ ᱦᱚᱢ ᱮᱱᱮᱡ ᱫᱟᱲᱮᱭᱟᱜᱼᱟ ᱟᱨ ᱚᱱᱠᱟᱛᱮ ᱟᱹᱰᱤᱜᱟᱱ ᱮᱱᱮᱡ ᱰᱟᱱᱴᱟ ᱠᱚᱠᱚ ᱮᱱᱮᱡᱟ ᱥᱚᱨᱦᱟᱭ ᱨᱮᱫᱚ ᱰᱟᱱᱴᱟ ᱠᱚᱲᱟ ᱰᱟᱱᱴᱟ ᱠᱚ ᱮᱱᱮᱡᱟ ᱟᱨ ᱠᱩᱲᱤ ᱫᱚ ᱟᱨᱦᱚᱸ ᱞᱟᱜᱽᱬᱮ ᱠᱚ ᱮᱱᱮᱡᱟ ᱧᱤᱫᱟᱹ ᱡᱚᱦᱚᱜ ᱫᱚ ᱚᱱᱠᱟᱛᱮ ᱟᱛᱳ ᱨᱮᱜᱮ ᱦᱩᱭᱩᱜᱼᱟ ᱮᱥᱯᱳᱨᱴ ᱚᱸᱰᱮ ᱦᱚᱸ ᱛᱩᱢᱫᱟᱜᱼᱴᱟᱢᱟᱠ ᱨᱩᱭᱟᱠᱚ ᱮᱴᱟᱜ ᱠᱷᱚᱱ ᱠᱚ ᱟᱹᱜᱩ ᱠᱚᱣᱟ ᱯᱩᱨᱟᱹ ᱠᱚ ᱥᱟᱡᱟᱣ ᱠᱚᱜᱼᱟ ᱵᱚᱦᱚᱜ ᱨᱮᱠᱚ ᱥᱟᱡᱟᱣ ᱠᱚᱜᱼᱟ ᱰᱟᱸᱰᱟ ᱨᱮᱠᱚ ᱥᱟᱡᱟᱣ ᱠᱚᱜᱼᱟ ᱛᱩᱢᱫᱟᱜᱼᱴᱟᱢᱟᱠ ᱨᱮᱦᱚᱸ ᱠᱚ ᱥᱟᱡᱟᱣ ᱠᱟᱜᱼᱟ ᱟᱨ ᱮᱱᱮᱡ ᱟᱹᱭᱩᱨ ᱠᱚᱫᱚ ᱡᱟᱦᱟᱸᱭ ᱜᱮ ᱚᱸᱰᱮ ᱫᱚ ᱮᱱᱮᱡ ᱠᱚᱠᱚ ᱟᱹᱭᱩᱨ ᱠᱚᱣᱟ ᱟᱛᱳ ᱨᱮᱱ ᱦᱚᱸᱠᱚ ᱟᱹᱭᱩᱨ ᱠᱚ ᱠᱷᱟᱱ ᱫᱚ ᱟᱹᱭᱩᱨᱚᱜ ᱠᱚᱣᱟ ᱚᱱᱠᱟ ᱫᱚ ᱵᱟᱨᱼᱯᱮ ᱠᱚ ᱮᱱᱮᱡ ᱟᱠᱚ ᱟᱨ ᱮᱴᱟᱜ ᱟᱹᱛᱳ ᱧᱮᱧᱮᱞ ᱠᱚᱠᱚ ᱦᱤᱡᱩᱜᱼᱟ ᱩᱱᱠᱩ ᱦᱚᱸᱠᱚ ᱟᱹᱭᱩᱨ ᱫᱟᱲᱮᱭᱟᱜᱼᱟ ᱟᱨ ᱚᱱᱠᱟ ᱯᱩᱨᱟᱹ ᱥᱚᱠᱛᱚ ᱠᱚ ᱡᱟᱨᱣᱟ ᱯᱩᱨᱟᱹ ᱨᱟᱹᱥᱠᱟᱹ ᱩᱱᱟᱹᱜ ᱜᱟᱱ ᱩᱱᱟᱹᱜ ᱢᱟᱨᱟᱝ ᱢᱟᱭᱫᱟᱱ ᱨᱮ ᱯᱩᱨᱟᱹ ᱦᱚᱲ ᱠᱚ ᱡᱟᱨᱣᱟ ᱠᱚᱜᱼᱟ ᱯᱩᱨᱟᱹ ᱠᱚ ᱮᱱᱮᱡ ᱟᱠᱚ ᱟᱹᱰᱤ ᱜᱟᱱ ᱚᱱᱠᱟᱛᱮ ᱚᱸᱰᱮ ᱦᱚᱸ ᱞᱟᱲᱠᱟ ᱠᱚ ᱮᱱᱮᱡᱼᱟ ᱟᱨᱦᱚᱸ ᱠᱷᱟᱲᱭᱟ ᱠᱚᱠᱚ ᱮᱱᱮᱡᱼᱟ ᱟᱯᱟᱱᱼᱟᱹᱯᱤᱱ ᱡᱟᱹᱛᱤ ᱡᱮ ᱡᱟᱦᱟᱨ ᱵᱷᱤᱱᱟᱹᱼᱵᱷᱤᱱᱟᱹ ᱠᱚ ᱮᱱᱮᱡ ᱟᱠᱚ